ᱤᱧ ᱱᱚᱣᱟ ᱡᱟᱦᱟᱸ ᱪᱤᱸᱰᱩ ᱮᱱᱮᱡ ᱥᱮ ᱯᱷᱩᱴᱵᱚᱞ ᱮᱱᱮᱡ ᱵᱚᱱ ᱢᱮᱱᱮᱫᱼᱟ ᱱᱚᱣᱟᱫᱚ ᱜᱤᱫᱽᱨᱟᱹ ᱠᱷᱚᱱᱟᱜ ᱜᱤᱧ ᱮᱱᱮᱡ ᱠᱟᱱᱟ ᱟᱨ ᱡᱩᱫᱤ ᱱᱚᱣᱟ ᱪᱤᱸᱰᱩ ᱮᱱᱮᱡ ᱱᱤᱛᱚᱜᱼᱟᱜ ᱚᱠᱛᱚ ᱨᱮᱫᱚ ᱤᱧᱫᱚ ᱱᱟᱜ ᱢᱟᱲᱟᱝ ᱫᱚ ᱟᱹᱛᱩ ᱫᱤᱥᱚᱢ ᱠᱚᱨᱮᱜᱮ ᱦᱟᱸᱜ ᱮᱱᱮᱡᱮᱫ ᱛᱟᱦᱮᱸᱫ ᱟᱹᱛᱩ ᱫᱤᱥᱚᱢ ᱢᱮᱱᱫᱚ ᱦᱟᱸᱜ ᱡᱟᱦᱟᱸᱜᱮ ᱱᱟᱜ ᱦᱩᱰᱤᱧ ᱦᱩᱰᱤᱧ ᱴᱩᱨᱱᱟᱢᱮᱱᱴ ᱠᱚ ᱦᱩᱭᱩᱜᱼᱟ ᱡᱟᱦᱟᱸ ᱫᱚ ᱯᱳᱞᱴᱨᱤ ᱥᱮ ᱠᱷᱟᱹᱥᱤ ᱠᱚ ᱚᱱᱠᱟᱱᱟᱜ ᱠᱚᱠᱚ ᱫᱚᱦᱚᱭᱟᱠᱚ ᱚᱱᱟ ᱠᱚᱨᱮᱫ ᱜᱤᱧ ᱮᱱᱮᱡ ᱠᱟᱱ ᱛᱟᱦᱮᱸᱫ ᱛᱳ ᱱᱤᱛᱚᱜᱼᱟᱜ ᱚᱠᱛᱚᱨᱮ ᱚᱱᱟ ᱠᱚᱫᱚ ᱠᱚᱢ ᱠᱚ ᱫᱚᱦᱚᱭᱮᱫᱟ ᱯᱚᱭᱥᱟᱹ ᱠᱚᱜᱮ ᱡᱟᱹᱥᱛᱤ ᱠᱚ ᱫᱚᱦᱚᱭᱮᱫᱼᱟ ᱠᱚ ᱚᱱᱠᱟᱱᱟᱜ ᱠᱚᱨᱮᱜᱤ ᱤᱧᱫᱚᱧ ᱮᱱᱮᱡ ᱠᱟᱹᱱᱟᱹᱧ ᱟᱨ ᱟᱥᱟ ᱢᱮᱱᱟᱜ ᱛᱤᱧᱟᱹ ᱡᱮ ᱱᱚᱣᱟ ᱠᱷᱚᱱᱟᱜ ᱦᱚᱸ ᱟᱨᱦᱚᱸ ᱵᱮᱥ ᱵᱮᱥ ᱡᱟᱦᱟᱸᱜᱮ ᱦᱟᱸᱜ ᱴᱩᱨᱱᱟᱢᱮᱱᱴ ᱠᱚ ᱦᱩᱭᱩᱜᱼᱟ ᱚᱱᱟ ᱠᱚᱨᱮ ᱦᱚᱸᱧ ᱮᱱᱮᱡᱼᱟ ᱟᱨ ᱱᱤᱛᱚᱜ ᱫᱷᱟᱹᱵᱤᱡ ᱦᱟᱸᱜ ᱡᱟᱦᱟᱱᱟᱜ ᱚᱱᱠᱟ ᱠᱞᱵᱽ ᱠᱚᱨᱮ ᱫᱚ ᱟᱹᱣᱨᱤᱜᱤᱧ ᱥᱮᱴᱮᱨᱚᱜᱼᱟ ᱟᱨ ᱟᱥᱚᱞ ᱡᱟᱦᱟᱱᱟᱜ ᱡᱟᱦᱟᱸᱞᱮᱠᱟ ᱱᱤᱛᱚᱜ ᱡᱟᱦᱟᱸ ᱞᱤᱜᱽ ᱠᱚ ᱪᱟᱞᱟᱜ ᱠᱟᱱᱟ ᱞᱤᱜᱽ ᱠᱚᱨᱮ ᱫᱚ ᱦᱟᱸᱜ ᱮᱱᱮᱡ ᱵᱟᱲᱟ ᱠᱟᱜ ᱜᱮᱭᱟ ᱢᱮᱱᱠᱷᱟᱱ ᱡᱟᱦᱟᱸ ᱠᱞᱟᱵᱽ ᱨᱮᱫᱚ ᱦᱟᱸᱜ ᱱᱤᱛ ᱫᱷᱟᱹᱵᱤᱡ ᱥᱤᱞᱮᱠᱥᱮᱱ ᱵᱟᱝ ᱦᱩᱭ ᱠᱟᱱ ᱛᱤᱧᱟᱹ ᱛᱳ ᱩᱭᱦᱟᱹᱨ ᱛᱤᱧᱫᱚ ᱱᱤᱭᱟᱹᱜᱮ ᱢᱮᱱᱟᱜᱼᱟ ᱡᱮ ᱦᱤᱡᱩᱜ ᱠᱟᱱ ᱚᱠᱛᱚᱨᱮ ᱢᱟᱨᱟᱝ ᱢᱟᱨᱟᱝ ᱠᱞᱟᱵᱽ ᱨᱮ ᱤᱧᱦᱚᱸᱧ ᱛᱟᱦᱮᱱᱟ ᱥᱮ ᱚᱱᱟ ᱩᱱᱠᱩ ᱥᱟᱣᱤᱧ ᱮᱱᱮᱡᱟ ᱟᱨ ᱮᱱᱮᱡ ᱠᱟᱛᱮᱫ ᱡᱟᱦᱟᱸᱜᱮ ᱥᱮᱬᱟ ᱥᱮᱬᱟ ᱡᱟᱦᱟᱸ ᱤᱱᱴᱟᱨᱱᱮᱥᱮᱱᱮᱞ ᱞᱮᱵᱮᱞ ᱨᱮ ᱡᱟᱦᱟᱸᱜᱮ ᱠᱷᱮᱞ ᱠᱚᱠᱚ ᱠᱷᱮᱞ ᱠᱟᱱᱟ ᱠᱚ ᱱᱚᱣᱟ ᱪᱤᱸᱰᱩ ᱮᱱᱮᱡ ᱥᱮ ᱯᱷᱩᱴᱵᱚᱞ ᱮᱱᱮᱡ ᱛᱳ ᱚᱱᱟ ᱠᱚᱨᱮᱦᱚᱸ ᱦᱟᱸᱜ ᱤᱧᱟᱹᱜ ᱩᱭᱦᱟᱹᱨ ᱢᱮᱱᱟᱜᱼᱟ ᱮᱱᱮᱡ ᱜᱤᱭᱟᱹᱧ ᱟᱨ ᱪᱮᱫᱟᱜ ᱥᱮ ᱟᱵᱚ ᱟᱹᱛᱩ ᱫᱤᱥᱚᱢ ᱨᱮ ᱮᱱᱮᱡ ᱥᱮᱨᱮᱧ ᱛᱮᱦᱚᱸ ᱵᱟᱝ ᱜᱟᱱᱚᱜᱼᱟ ᱟᱨ ᱱᱚᱣᱟ ᱠᱚᱫᱚ ᱢᱮᱦᱱᱚᱛ ᱟᱹᱰᱤ ᱥᱚᱠᱛᱚ ᱫᱚᱨᱠᱟᱨ ᱠᱟᱱᱟ ᱟᱨ ᱚᱱᱟ ᱥᱟᱶ ᱥᱟᱶᱛᱮ ᱡᱟᱹᱥᱛᱤ ᱠᱟᱛᱮᱫ ᱡᱚᱢᱼᱧᱩ ᱡᱚᱢᱼᱧᱩ ᱢᱟᱱᱮ ᱫᱚ ᱪᱮᱫ ᱠᱟᱱᱟ ᱚᱱᱟᱠᱚ ᱵᱮᱥ ᱵᱮᱥ ᱞᱟᱹᱠᱛᱤ ᱠᱟᱱᱟ ᱟᱨ ᱦᱟᱺᱰᱤ ᱯᱟᱹᱣᱨᱟᱹ ᱠᱷᱚᱱᱟᱜ ᱥᱟᱦᱟᱨᱮ ᱛᱟᱦᱮᱸ ᱞᱟᱹᱠᱛᱤ ᱠᱟᱱᱟ ᱛᱳ ᱤᱧ ᱚᱱᱟ ᱠᱚᱜᱤᱧ ᱩᱭᱦᱟᱹᱨᱮᱫᱼᱟ ᱦᱟᱺᱰᱤ ᱯᱟᱹᱣᱨᱟᱹ ᱠᱷᱚᱱᱟᱜ ᱥᱟᱦᱟᱨᱤᱧ ᱛᱟᱦᱮᱱᱟ ᱟᱨ ᱡᱚᱢᱼᱧᱩ ᱠᱚ ᱵᱮᱥ ᱵᱮᱥᱤᱧ ᱡᱚᱢ ᱧᱩᱭᱟ ᱟᱨ ᱡᱟᱦᱟᱱᱟᱜ ᱜᱮ ᱯᱨᱮᱠᱴᱤᱥ ᱛᱤᱧ ᱢᱮᱱᱟᱜᱼᱟ ᱯᱨᱮᱠᱴᱤᱥ ᱠᱚ ᱥᱟᱹᱦᱤ ᱫᱷᱟᱨᱟᱧ ᱯᱨᱮᱠᱴᱤᱥᱟ ᱟᱨ ᱛᱚᱵᱮ ᱟᱱᱟᱝᱜᱮ ᱦᱟᱸᱜ ᱟᱨ ᱱᱤᱛᱚᱜᱼᱟᱜ ᱚᱠᱛᱚᱨᱮ ᱱᱚᱣᱟ ᱯᱷᱩᱴᱵᱚᱞ ᱮᱱᱮᱡᱦᱚᱸ ᱥᱮ ᱱᱚᱣᱟ ᱪᱤᱸᱰᱩ ᱮᱱᱮᱡ ᱦᱚᱸ ᱟᱹᱰᱤ ᱠᱚᱢᱯᱤᱴᱤᱥᱮᱱ ᱦᱩᱭᱩᱜ ᱠᱟᱱᱟ ᱟᱹᱰᱤ ᱦᱚᱲ ᱠᱚ ᱮᱱᱮᱡ ᱠᱟᱱᱟ ᱡᱟᱹᱥᱛᱤ ᱠᱟᱛᱮᱫ ᱟᱵᱚ ᱟᱹᱫᱤᱵᱟᱹᱥᱤ ᱥᱮ ᱟᱹᱛᱩ ᱫᱤᱥᱚᱢ ᱦᱚᱲᱜᱮ ᱡᱟᱹᱥᱛᱤ ᱱᱚᱣᱟ ᱠᱚᱫᱚ ᱠᱚ ᱮᱱᱮᱡ ᱠᱟᱱᱟ ᱠᱚ ᱚᱱᱟ ᱞᱟᱹᱜᱤᱫᱛᱮ ᱤᱧᱦᱚᱧ ᱩᱭᱦᱟᱹᱨᱮᱫᱼᱟ ᱠᱤ ᱤᱧ ᱟᱹᱰᱤ ᱥᱚᱠᱛᱚᱧ ᱢᱮᱦᱱᱚᱛᱟ ᱟᱨ ᱟᱹᱰᱤ ᱥᱚᱠᱛᱚ ᱢᱮᱦᱱᱚᱛ ᱠᱟᱛᱮᱫ ᱡᱟᱦᱟᱸᱜᱮ ᱟᱵᱚ ᱟᱹᱫᱤᱵᱟᱹᱥᱤ ᱦᱚᱲᱟᱜ ᱥᱮ ᱚᱲᱟᱜ ᱦᱚᱲᱟᱜ ᱥᱮ ᱟᱹᱛᱩ ᱫᱤᱥᱚᱢ ᱦᱚᱲᱟᱜ ᱚᱱᱟ ᱧᱩᱛᱩᱢ ᱠᱚᱧ ᱨᱚᱥᱚᱱᱟ ᱟᱨ ᱱᱚᱣᱟ ᱠᱚ ᱨᱳᱥᱚᱱ ᱠᱟᱛᱮᱫ ᱤᱧᱦᱚᱸ ᱢᱟᱱᱮ ᱢᱟᱲᱟᱝ ᱥᱮᱫ ᱤᱧ ᱞᱟᱦᱟᱜᱼᱟ ᱢᱮᱱᱛᱮ ᱤᱧᱟᱹᱜᱼᱦᱚᱸ ᱩᱭᱦᱟᱹᱨ ᱢᱮᱱᱟᱜᱼᱟ ᱡᱟᱦᱟᱸᱜᱮ ᱪᱤᱸᱰᱩ ᱮᱱᱮᱡ ᱡᱟᱦᱟᱸ ᱛᱤᱱᱟᱹᱜ ᱜᱮ ᱡᱟᱦᱟᱸᱭ ᱠᱚᱠᱚ ᱮᱱᱮᱡ ᱠᱟᱱᱟ ᱛᱳ ᱱᱤᱱᱟᱹᱜ ᱫᱚ ᱟᱞᱚᱵᱚᱱ ᱩᱭᱦᱟᱹᱨ ᱢᱟ ᱡᱮ ᱤᱧᱫᱚ ᱟᱹᱛᱩ ᱫᱤᱥᱚᱢ ᱥᱩᱢᱩᱝ ᱨᱮᱜᱮᱧ ᱮᱱᱮᱡᱟ ᱚᱱᱟ ᱠᱷᱚᱱᱟᱜ ᱦᱚᱸ ᱟᱨᱦᱚᱸ ᱥᱟᱹᱜᱤᱧ ᱵᱚᱱ ᱩᱭᱦᱟᱹᱨ ᱠᱟᱜᱼᱢᱟ ᱠᱩᱠᱢᱩ ᱫᱚ ᱧᱮᱞ ᱠᱟᱜ ᱢᱟᱵᱚᱱ ᱚᱱᱟ ᱠᱩᱠᱢᱩ ᱧᱮᱞ ᱫᱚ ᱵᱟᱹᱲᱤᱡ ᱫᱚ ᱵᱟᱝ ᱠᱟᱱᱟ ᱟᱨ ᱚᱱᱟ ᱠᱚᱜᱮ ᱢᱮᱱ ᱠᱟᱛᱮᱫ ᱦᱟᱸᱜ ᱤᱧ ᱢᱩᱪᱟᱹᱫ ᱠᱮᱫᱟ